ᱦᱮᱞᱳ ᱟᱪᱪᱷᱟ ᱡᱚᱦᱟᱨᱜᱮ ᱜᱚᱝᱠᱮ ᱦᱮᱸ ᱦᱮᱸ ᱟᱹᱞᱤᱧ ᱫᱚ ᱥᱩᱵᱷᱚᱡᱤᱛ ᱟᱡ ᱜᱚ ᱠᱟᱱ ᱜᱮᱭᱟᱞᱤᱧ ᱟᱫᱚ ᱚ ᱟᱪᱪᱷᱟ ᱚ ᱟᱫᱚ ᱱᱤᱛᱚᱜ ᱫᱚ ᱪᱮᱫᱞᱮᱠᱟ ᱦᱮᱱᱟᱭᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱴᱷᱤᱠᱜᱮᱭᱟ ᱜᱚᱝᱠᱮ ᱪᱟᱞᱟᱣ ᱫᱚᱞᱣᱤᱧ ᱪᱟᱞᱟᱜᱼᱟ ᱟᱫᱚ ᱟᱞᱮ ᱫᱚ ᱚᱲᱟᱜ ᱫᱚ ᱟᱹᱰᱤ ᱥᱟᱺᱜᱤᱧ ᱧᱚᱜ ᱜᱮᱛᱟᱞᱮᱭᱟ ᱛᱚ ᱟᱞᱮ ᱫᱚ ᱦᱟᱱᱮ ᱯᱚᱞᱟᱥ ᱰᱟᱸᱜᱟ ᱥᱮᱫᱨᱮ ᱚᱲᱟᱜ ᱛᱟᱞᱮ ᱛᱚ ᱪᱟᱞᱟᱣᱛᱮ ᱠᱟᱹᱡ ᱪᱩᱞᱩᱝ ᱵᱤᱞᱚᱢ ᱫᱚ ᱦᱩᱭᱩᱜ ᱜᱮᱛᱟᱞᱮᱭᱟ ᱦᱮᱸ ᱟᱨ ᱥᱩᱵᱷᱚᱡᱤᱛ ᱟᱡ ᱵᱟᱵᱟ ᱦᱚᱸ ᱱᱤᱛᱚᱜ ᱠᱟᱹᱢᱤᱨᱮᱭ ᱪᱟᱞᱟᱣ ᱠᱟᱱᱟ ᱩᱱᱤ ᱯᱤᱧ ᱯᱷᱳᱱ ᱛᱮᱞᱤᱧ ᱵᱟᱰᱟᱭ ᱦᱚᱪᱚ ᱞᱮᱜᱮ ᱟᱫᱚ ᱵᱟᱱᱟ ᱦᱚᱲ ᱜᱮᱞᱤᱧ ᱪᱟᱞᱟᱜᱼᱟ ᱦᱟᱸᱜ ᱜᱟᱹᱰᱤ ᱠᱚ ᱠᱟᱹᱡᱞᱤᱧ ᱵᱮᱵᱚᱥᱛᱟ ᱜᱚᱫ ᱞᱮᱜᱮ ᱴᱟᱠᱟ ᱯᱚᱭᱥᱟ ᱨᱮᱱᱟᱜ ᱥᱚᱢᱚᱥᱥᱟ ᱛᱚ ᱦᱮᱱᱟᱜ ᱜᱮᱭᱟ ᱵᱩᱡᱮᱫ ᱜᱮᱭᱟᱵᱤᱱ ᱦᱮᱸ ᱟᱹᱞᱤᱧ ᱡᱚᱛᱚ ᱛᱟᱲᱟᱛᱟᱹᱲᱤᱞᱤᱧ ᱫᱟᱲᱮᱭᱟᱜᱼᱟ ᱟᱹᱞᱤᱧ ᱪᱟᱞᱟᱜ ᱠᱟᱱᱟ ᱟᱨ ᱟᱨ ᱡᱟᱦᱟᱸᱨᱮ ᱰᱟᱠᱛᱟᱨ ᱠᱚᱯᱮ ᱧᱮᱞ ᱦᱚᱪᱚ ᱞᱮᱫᱮᱭᱟ ᱥᱮ ᱚᱸᱰᱮᱜᱮ ᱥᱮ ᱨᱟᱱ ᱠᱚᱯᱮ ᱮᱢ ᱠᱟᱣᱫᱮᱭᱟ ᱮᱢᱱᱤ ᱨᱟᱱ ᱠᱚ

ᱟᱪᱪᱷᱟ ᱱ ᱦᱮᱸ ᱦᱮᱸ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱟᱞᱮ ᱵᱟᱝ ᱥᱮᱴᱮᱨ ᱯᱮᱨᱡᱚᱱᱛᱚ ᱟᱯᱮ ᱛᱚ ᱚᱸᱰᱮ ᱜᱮᱯᱮ ᱛᱟᱸᱦᱮᱱ ᱠᱟᱱᱟ ᱛᱚ ᱛᱟᱦᱞᱮ ᱟᱹᱞᱤᱧ ᱡᱚᱛᱚ ᱛᱟᱲᱟᱛᱟᱹᱲᱤᱞᱤᱧ ᱫᱟᱲᱮᱭᱟᱜ ᱠᱟᱱᱟ ᱩᱱᱟᱹᱜ ᱛᱟᱲᱟᱛᱟᱹᱲᱤ ᱪᱟᱞᱟᱣ ᱨᱮᱱᱟᱜ ᱞᱤᱧ ᱪᱮᱥᱴᱟᱭᱫᱟ ᱟᱨ ᱴᱷᱤᱠ ᱜᱮᱭᱟ ᱛᱟᱦᱞᱮ ᱦᱩᱸ ᱦᱩᱸ ᱦᱩᱸ ᱦᱩᱸ ᱦᱩᱸ ᱦᱩᱸ ᱦᱩᱸ

ᱦᱩᱸ ᱦᱩᱸ ᱦᱩᱸ ᱦᱩᱸ ᱦᱳᱭ ᱦᱳᱭ ᱚᱱᱟᱠᱚ ᱠᱷᱟᱹᱛᱤᱨ ᱛᱮᱜᱮ ᱛᱚ ᱚᱲᱟᱜ ᱨᱮᱱᱟᱜ ᱡᱚᱢᱟᱜ ᱠᱚᱫᱚ ᱠᱷᱩᱵᱽ ᱮᱠᱴᱟ ᱵᱟᱭ ᱡᱚᱢ ᱞᱟᱹᱜᱤᱫᱚᱜᱼᱟ ᱦᱮᱸ ᱟᱫᱚ ᱡᱟᱦᱟᱱᱟᱜ ᱵᱷᱟᱡᱟᱵᱷᱩᱡᱤ ᱠᱷᱟᱱ ᱫᱚ ᱫᱟᱠᱟ ᱠᱚᱭ ᱡᱚᱢ ᱧᱚᱜᱟ ᱟᱫᱚ ᱵᱩᱡᱽ ᱫᱚᱞᱤᱧ ᱵᱩᱡᱮᱫ ᱜᱮᱭᱟ ᱚᱱᱟᱠᱚ ᱠᱷᱟᱹᱛᱤᱨ ᱛᱮᱜᱮ ᱦᱚᱭᱛᱳ ᱦᱩᱭ ᱠᱟᱱ ᱛᱟᱭᱟ ᱜᱮᱥ ᱚᱢᱵᱚᱞ ᱠᱚᱫᱚ ᱦᱩᱸ ᱦᱩᱸ ᱦᱩᱸ ᱦᱩᱸ ᱦᱩᱸ ᱦᱩᱸ ᱦᱩᱸ ᱟᱪᱪᱷᱟ ᱦᱮᱸ ᱦᱮᱸ ᱫᱟᱜ ᱫᱚ ᱫᱚᱢᱮ ᱜᱮ ᱠᱚᱢᱜᱮᱭ ᱧᱩᱭᱟᱭ ᱟᱨᱠᱤ ᱦᱩᱸ ᱦᱩᱸ ᱦᱩᱸ ᱦᱩᱸ ᱦᱩᱸ ᱦᱩᱸᱜᱼᱩ ᱴᱷᱤᱠ ᱜᱮᱭᱟ ᱴᱷᱤᱠ ᱜᱮᱭᱟ ᱦᱮᱸ ᱡᱚᱦᱟᱨ